ᱵᱮᱭᱟᱢ ᱠᱚᱨᱟᱣ ᱞᱮᱠᱷᱟᱱ ᱫᱚ ᱦᱚᱲᱢᱚ ᱟᱹᱰᱤ ᱛᱟᱦᱮᱱᱟ ᱟᱹᱰᱤ ᱯᱷᱩᱨᱛᱤᱨᱮ ᱵᱩᱡᱷᱟᱹᱜᱼᱟ ᱵᱮᱭᱟᱢ ᱫᱚ ᱫᱤᱱᱜᱮ ᱥᱮᱛᱟᱜ ᱠᱚᱨᱟᱣ ᱦᱩᱭᱩᱜᱼᱟ ᱥᱮᱛᱟᱜ ᱫᱟᱹᱲᱵᱟᱲᱟ ᱛᱟᱲᱟᱢ ᱵᱟᱲᱟ ᱨᱮᱦᱚᱸ ᱵᱮᱭᱟᱢ ᱫᱚ ᱦᱩᱭᱩᱜ ᱜᱮᱭᱟ ᱟᱫᱚ ᱥᱮᱛᱟᱜ ᱜᱮᱠᱚ ᱵᱮᱨᱮᱫ ᱠᱟᱛᱮᱫ ᱠᱚ ᱫᱟᱹᱲᱟᱠᱚ ᱤᱱᱟᱹᱯᱚᱨᱮ ᱟᱠᱟ ᱟᱠᱚ ᱟᱹᱰᱤᱠᱤᱪᱷᱩ ᱤᱱᱠᱟᱹᱜᱮ ᱵᱮᱭᱟᱢ ᱠᱚᱨᱟᱣ ᱞᱟᱜᱤᱫ ᱡᱟᱦᱟᱸᱛᱮ ᱦᱚᱲᱢᱚ ᱡᱮᱢᱚᱱ ᱵᱮᱥ ᱫᱷᱟᱨᱟᱛᱟᱢ ᱛᱟᱦᱮᱱ ᱢᱟ ᱟᱨ ᱡᱟᱦᱟᱸ ᱞᱮᱠᱟ ᱵᱮᱭᱟᱢ ᱠᱚᱨᱟᱣ ᱦᱩᱭᱩᱜᱼᱟ ᱤᱱᱟᱹ ᱦᱤᱥᱟᱹᱵᱽᱛᱮ ᱡᱚᱢᱦᱚᱸ ᱦᱩᱭᱩᱜᱼᱟ ᱛᱳ ᱥᱮᱛᱟᱜᱨᱮ ᱵᱮᱭᱟᱢ ᱫᱚ ᱱᱚᱣᱟ ᱠᱷᱟᱛᱤᱨ ᱠᱚ ᱠᱚᱨᱟᱣᱟ ᱡᱮ ᱦᱚᱲᱢᱚ ᱡᱮᱢᱚᱱ ᱵᱮᱥ ᱫᱷᱟᱨᱟ ᱛᱟᱦᱮᱱ ᱢᱟ ᱟᱨ ᱯᱩᱨᱟᱹ ᱯᱷᱩᱨᱛᱤᱨᱮ ᱛᱟᱦᱮᱱ ᱢᱟ ᱡᱟᱦᱟᱱᱟᱜ ᱜᱮᱢ ᱠᱟᱹᱢᱤᱭᱟ ᱟᱲᱤᱥ ᱵᱟᱢ ᱵᱩᱡᱷᱟᱹᱣᱟ ᱡᱟᱦᱟᱸ ᱥᱮᱫᱜᱮᱢ ᱥᱮᱱᱚᱜᱼᱟ ᱮᱠᱫᱚᱢ ᱢᱚᱱᱮᱨᱮ ᱟᱲᱤᱥ ᱵᱟᱭ ᱵᱩᱡᱷᱟᱹᱜᱼᱟ ᱡᱮ ᱦᱚᱲᱢᱚ ᱡᱟᱦᱟᱱᱟᱜ ᱦᱟᱥᱩ ᱠᱚ ᱟᱨ ᱠᱚᱦᱚᱸ ᱵᱟᱭ ᱵᱩᱡᱷᱟᱹᱜᱼᱟ ᱦᱚᱲᱢᱚ ᱯᱩᱨᱟᱹ ᱮᱠᱫᱚᱢ ᱵᱮᱥ ᱫᱷᱟᱨᱟ ᱵᱩᱡᱷᱟᱹᱜᱼᱟ ᱯᱩᱨᱟᱹ ᱠᱮᱴᱮᱡᱜᱮ ᱵᱩᱡᱷᱟᱹᱜᱼᱟ ᱟᱫᱚ ᱡᱟᱦᱟᱸ ᱞᱮᱠᱟᱢ ᱵᱮᱭᱟᱢᱟ ᱤᱱᱟᱹ ᱦᱤᱥᱟᱹᱵᱽᱛᱮ ᱡᱚᱢᱦᱚᱸ ᱦᱩᱭᱩᱜᱼᱟ ᱮᱱᱮᱠᱷᱟᱱᱜᱮ ᱦᱚᱲᱢᱚ ᱨᱮᱫᱚ ᱯᱩᱨᱟᱹ ᱦᱚᱸᱛᱟᱢ ᱵᱮᱱᱟᱜᱼᱟ ᱟᱹᱰᱤ ᱯᱷᱩᱨᱛᱤ ᱜᱮᱢ ᱵᱩᱡᱷᱟᱹᱣᱟ ᱡᱟᱦᱟᱱᱟᱜ ᱜᱮᱢ ᱛᱟᱲᱟᱢ ᱵᱟᱲᱟᱭᱟ ᱠᱟᱹᱢᱤ ᱵᱟᱲᱟᱩᱭᱟᱢ ᱯᱩᱨᱟᱹ ᱯᱷᱩᱨᱛᱤᱜᱮ ᱵᱩᱡᱷᱟᱹᱜᱼᱟ ᱚᱱᱟ ᱤᱠᱟᱹ ᱦᱚᱲᱫᱚ ᱫᱤᱱᱜᱮ ᱥᱮᱛᱟᱜ ᱜᱮ ᱥᱮᱛᱟᱜ ᱨᱮ ᱵᱟᱝᱠᱷᱟᱱ ᱟᱭᱩᱵᱨᱮ ᱟᱫᱚ ᱰᱷᱮᱨ ᱫᱚ ᱥᱮᱛᱟᱜ ᱜᱮ ᱵᱮᱭᱟᱢ ᱫᱚᱠᱚ ᱠᱚᱨᱟᱣ ᱟᱠᱚ ᱡᱟᱦᱟᱸ ᱨᱮᱜᱮ ᱡᱩᱫᱤ ᱵᱮᱭᱟᱢ ᱠᱚ ᱠᱷᱩᱞᱟᱹᱣ ᱠᱟᱜᱼᱟ ᱚᱸᱰᱮᱠᱷᱟᱱ ᱥᱮᱱ ᱠᱟᱛᱮᱫ ᱮᱢ ᱠᱚᱨᱟᱣ ᱫᱟᱲᱮᱭᱟᱜᱼᱟ ᱱᱤᱡᱮ ᱛᱮᱦᱚᱸ ᱚᱲᱟᱜ ᱨᱮᱦᱚᱢ ᱠᱚᱨᱟᱣ ᱫᱟᱲᱮᱭᱟᱜᱼᱟ ᱤᱱᱟᱹᱫᱚ ᱡᱟᱦᱟᱸ ᱨᱮᱜᱮᱢ ᱠᱚᱨᱟᱣ ᱫᱟᱲᱮᱭᱟᱜᱼᱟ ᱞᱮᱠᱤᱱ ᱥᱮᱛᱟᱜ ᱜᱮᱠᱚ ᱠᱚᱨᱟᱣᱟ ᱰᱷᱮᱨ ᱫᱚ ᱚᱱᱟ ᱠᱚᱨᱟᱣ ᱞᱮᱠᱷᱟᱱ ᱫᱚ ᱦᱚᱲᱢᱚ ᱟᱹᱰᱤ ᱵᱮᱥ ᱛᱟᱦᱮᱱᱟ ᱢᱟᱱᱮ ᱯᱩᱨᱟᱹ ᱯᱷᱩᱨᱛᱤᱨᱮ ᱛᱟᱦᱮᱱᱟ ᱨᱳᱜᱽ ᱠᱚᱦᱚᱸ ᱵᱟᱭ ᱦᱤᱡᱩᱜ ᱛᱟᱢᱟ ᱪᱮᱫ ᱦᱚᱸ ᱛᱟᱢ ᱵᱟᱭ ᱦᱩᱭᱩᱜᱼᱟ ᱡᱟᱦᱟᱸ ᱠᱟᱛᱮᱫ ᱡᱮᱢᱚᱱ ᱦᱚᱲᱢᱚ ᱡᱮᱢᱚᱱ ᱵᱮᱥᱛᱟᱢ ᱛᱟᱦᱮᱱ ᱢᱟ ᱟᱫᱚ ᱡᱚᱢᱦᱚᱸ ᱤᱱᱠᱟᱹᱜᱮ ᱦᱩᱭᱩᱜᱼᱟ ᱡᱮ ᱵᱮᱭᱟᱢ ᱠᱚᱨᱟᱣᱟᱢ ᱟᱨ ᱵᱟᱢ ᱡᱚᱢᱟ ᱮᱱᱠᱷᱟᱱ ᱦᱚᱲᱢᱚ ᱯᱩᱨᱟᱹ ᱠᱚᱢ ᱡᱳᱨ ᱜᱚᱫᱚᱜ ᱟᱢ ᱚᱱᱟ ᱦᱤᱥᱟᱹᱵᱽᱛᱮ ᱡᱚᱢ ᱦᱩᱭᱩᱜᱼᱟ ᱯᱩᱨᱟᱹ ᱵᱮᱥ ᱵᱮᱥ ᱥᱮᱛᱟᱜ ᱨᱮ ᱞᱚᱦᱚᱫ ᱪᱷᱳᱞᱟ ᱡᱚᱢ ᱦᱩᱭᱩᱜᱼᱟ ᱵᱮᱭᱟᱢ ᱦᱩᱭ ᱠᱟᱛᱮᱫ ᱡᱩᱫᱤ ᱠᱷᱮᱹᱞ ᱵᱟᱲᱟᱭ ᱠᱷᱟᱱᱮᱢ ᱠᱷᱮᱹᱞ ᱛᱮᱦᱚᱸ ᱦᱩᱭᱩᱜ ᱜᱮᱭᱟ ᱠᱚ ᱠᱷᱮᱹᱞ ᱵᱟᱲᱟ ᱛᱮᱦᱚᱸ ᱵᱮᱭᱟᱢ ᱫᱚ ᱦᱩᱭᱩᱜ ᱜᱮᱭᱟ ᱤᱱᱟᱹ ᱦᱤᱥᱟᱹᱵᱽᱜᱮ ᱵᱮᱭᱟᱢ ᱫᱚᱠᱚ ᱠᱚᱨᱟᱣᱟᱠᱚ